ᱟᱪᱪᱷᱟ ᱢᱟᱹᱭ ᱢᱟᱥᱮ ᱟᱢᱟᱜ ᱥᱴᱩᱰᱮᱸᱴ ᱞᱟᱭᱤᱯᱷ ᱵᱟᱨᱮᱛᱮ ᱠᱤᱪᱷᱩ ᱞᱟᱹᱭ ᱢᱮ ᱤᱧ ᱫᱚ ᱟᱹᱰᱤ ᱦᱩᱰᱤᱧ ᱠᱷᱚᱱ ᱜᱮ ᱟᱞᱮ ᱟᱛᱳ ᱨᱮᱱᱟᱜ ᱤᱥᱠᱩᱞ ᱨᱮᱜᱮᱧ ᱯᱟᱲᱦᱟᱣ ᱟᱠᱟᱱᱟ ᱛᱚ ᱟᱭᱢᱟ ᱟᱞᱮ ᱟᱛᱳᱨᱮᱱ ᱜᱤᱫᱽᱨᱟᱹ ᱠᱚ ᱢᱮᱱᱟᱜ ᱠᱚᱣᱟ ᱚᱰᱮᱸᱜᱮ ᱟᱞᱮ ᱫᱚ ᱤᱥᱠᱩᱞ ᱞᱮ ᱥᱮᱱᱚᱜᱼᱟ ᱴᱚᱞᱟ ᱨᱮᱜᱮ ᱚᱸᱰᱮ ᱤᱧ ᱫᱚ ᱟᱹᱰᱤ ᱠᱟᱴᱤᱡ ᱜᱮᱧ ᱛᱟᱦᱮᱸ ᱠᱟᱱᱟ ᱟᱨ ᱤᱧ ᱨᱮᱱ ᱜᱟᱛᱮ ᱠᱚᱫᱚ ᱛᱷᱚᱲᱟ ᱞᱟᱹᱴᱩ ᱜᱮᱠᱚ ᱛᱟᱦᱮᱸ ᱠᱟᱱᱟ ᱩᱱᱠᱩ ᱧᱮᱞ ᱛᱮ ᱤᱧ ᱫᱚ ᱟᱹᱰᱤ ᱡᱳᱨ ᱜᱮ ᱤᱥᱠᱩᱞ ᱪᱟᱞᱟᱜ ᱥᱟᱱᱟᱭᱤᱧ ᱛᱟᱦᱮᱸᱫᱼᱟ ᱛᱚᱠᱷᱚᱱ ᱫᱚ ᱥᱠᱩᱞ ᱪᱟᱞᱟᱜ ᱨᱮᱱᱟᱜ ᱵᱚᱭᱮᱥ ᱦᱚᱸ ᱵᱟᱝ ᱦᱩᱭ ᱟᱠᱟᱱ ᱛᱤᱧ ᱛᱟᱦᱮᱸᱱᱟ ᱟᱫᱚ ᱩᱱᱠᱩ ᱧᱮᱞ ᱛᱮ ᱟᱭᱳ ᱛᱟᱹᱠᱤᱱ ᱵᱟᱵᱟ ᱛᱟᱹᱠᱤᱱᱤᱧ ᱢᱮᱛᱟᱣᱟᱠᱤᱱ ᱠᱟᱱ ᱛᱟᱦᱮᱸᱱ ᱜᱚᱜᱚ ᱤᱧ ᱦᱚ ᱥᱠᱩᱞᱤᱧ ᱥᱮᱱᱚᱜ ᱜᱮᱭᱟ ᱤᱧ ᱫᱚ ᱥᱠᱩᱞ ᱨᱮ ᱵᱷᱩᱨᱛᱤ ᱚᱴᱚ ᱠᱟᱹᱧ ᱵᱤᱱ ᱢᱟ ᱟᱫᱚ ᱜᱚᱜᱚ ᱛᱟᱹᱠᱤᱱ ᱟᱭᱳ ᱛᱟᱹᱠᱤᱱ ᱵᱟᱵᱟ ᱛᱟᱹᱠᱤᱱ ᱥᱠᱩᱞ ᱨᱮᱠᱤᱱ ᱵᱷᱚᱨᱛᱤ ᱚᱴᱚ ᱠᱟᱹᱫᱤᱧ ᱟᱫᱚ ᱤᱧ ᱨᱮᱱ ᱜᱟᱛᱮ ᱠᱚ ᱥᱚᱸᱜᱮ ᱫᱤᱱᱟᱹᱢ ᱥᱠᱩᱞᱤᱧ ᱥᱮᱱᱚᱜᱼᱟ ᱟᱨ ᱥᱠᱩᱞ ᱨᱮ ᱥᱮᱱ ᱠᱟᱛᱮᱫ ᱢᱚᱸᱡᱽ ᱜᱮ ᱡᱚᱛᱚ ᱦᱚᱲ ᱴᱟᱭᱤᱢ ᱨᱮᱞᱮ ᱪᱟᱞᱟᱜᱼᱟ ᱞᱟᱹᱭᱤᱱ ᱨᱮ ᱛᱤᱸᱜᱩ ᱠᱟᱛᱮᱫ ᱯᱨᱟᱨᱛᱷᱚᱱᱟᱭᱟᱞᱮ ᱥᱮᱱ ᱠᱟᱛᱮᱫ ᱢᱟᱥᱴᱟᱨ ᱠᱚ ᱦᱤᱡᱩᱜ ᱛᱟᱞᱮᱭᱟ ᱯᱟᱲᱦᱟᱜ ᱟᱞᱮ ᱪᱷᱚᱵᱤ ᱠᱚᱞᱮ ᱟᱸᱠᱟᱣᱟ ᱯᱟᱲᱦᱟᱜ ᱟᱞᱮ ᱢᱟᱥᱴᱟᱨ ᱠᱚ ᱥᱚᱸᱜᱮ ᱞᱮ ᱜᱚᱞᱯᱷᱚᱭᱟ ᱤᱱᱟᱹ ᱵᱟᱫᱽ ᱠᱟᱛᱮᱫ ᱜᱟᱛᱤᱜ ᱟᱞᱮ ᱢᱤᱫ ᱜᱷᱟᱹᱲᱤᱡ ᱟᱫᱚ ᱜᱟᱛᱤ ᱠᱟᱛᱮᱫ ᱫᱟᱠᱟ ᱠᱚ ᱡᱚᱢ ᱠᱟᱛᱮᱫ ᱟᱵᱟᱨ ᱠᱚ ᱯᱟᱲᱦᱟᱣ ᱚᱪᱚ ᱞᱮᱭᱟ ᱯᱟᱲᱦᱟᱣ ᱠᱟᱛᱮᱫ ᱫᱚ ᱟᱹᱰᱤ ᱢᱚᱸᱡᱽ ᱜᱤᱞᱮ ᱵᱩᱡᱷᱟᱹᱜᱼᱟ ᱤᱱᱟᱹ ᱛᱟᱭᱚᱢ ᱟᱭᱩᱵ ᱞᱮᱱ ᱠᱷᱟᱱ ᱜᱮ ᱟᱵᱟᱨ ᱚᱲᱟᱜ ᱞᱮ ᱦᱤᱡᱩᱜᱼᱟ ᱦᱮᱡ ᱠᱟᱛᱮᱫ ᱥᱠᱩᱞᱨᱮ ᱟᱹᱰᱤ ᱢᱚᱸᱡᱽ ᱤᱧ ᱵᱩᱡᱷᱟᱹᱣ ᱞᱮᱫ ᱛᱮ ᱤᱧ ᱫᱚ ᱥᱠᱩᱞᱜᱮ ᱟᱹᱰᱤ ᱡᱳᱨᱜᱮᱧ ᱩᱭᱦᱟᱹᱨ ᱜᱮᱭᱟ ᱟᱫᱚ ᱠᱷᱟᱹᱞᱤ ᱜᱚ ᱟᱭᱳᱧ ᱢᱮᱛᱟᱭᱟ ᱛᱤᱱ ᱥᱚᱢᱚᱭ ᱥᱮᱛᱟᱜᱚᱜᱼᱟ ᱟᱭᱳ ᱤᱧ ᱫᱚ ᱥᱠᱩᱞᱤᱧ ᱥᱮᱱᱚᱜᱼᱟ ᱢᱮᱱ ᱫᱟᱭ ᱡᱟᱯᱤᱛ ᱢᱮ ᱱᱤᱛᱚᱜ ᱫᱚ ᱟᱨ ᱢᱤᱫ ᱜᱷᱟᱹᱲᱤᱡ ᱟᱨ ᱜᱟᱯᱟᱜᱮ ᱟᱵᱟᱨ ᱥᱠᱩᱞᱮᱢ ᱥᱮᱱᱚᱜᱼᱟ ᱟᱵᱟᱨ ᱜᱟᱯᱟ ᱵᱮᱜᱽ ᱥᱟᱵ ᱠᱟᱛᱮᱫ ᱥᱠᱩᱞᱤᱧ ᱥᱮᱱᱚᱜᱼᱟ ᱫᱤᱱᱟᱹᱢ ᱦᱤᱞᱳᱜ ᱜᱮ ᱚᱱᱠᱟ ᱥᱠᱩᱞ ᱥᱮᱱ ᱥᱮᱱ ᱛᱮ ᱯᱷᱟᱭᱤᱵ ᱚᱵᱽᱫᱤ ᱫᱚᱧ ᱯᱟᱲᱦᱟᱣ ᱤᱱᱟᱹᱧ ᱞᱟᱹᱴᱩᱭᱤᱱᱟᱹᱧ ᱤᱱᱟᱹ ᱯᱚᱨ ᱫᱚ ᱟᱫᱤᱛᱛᱚᱯᱩᱨ ᱥᱠᱩᱞ ᱵᱚᱞᱮ ᱢᱤᱫᱴᱮᱱ ᱤᱥᱠᱩᱞ ᱢᱮᱱᱟᱜᱼᱟ ᱚᱸᱰᱮ ᱠᱚ ᱵᱷᱚᱨᱛᱤ ᱠᱤᱫᱤᱧᱟ ᱚᱸᱰᱮ ᱦᱚᱸ ᱚᱱᱠᱟᱜᱮ ᱫᱚᱥᱴᱟ ᱢᱚᱫᱽᱫᱷᱮ ᱨᱮ ᱥᱠᱩᱞ ᱞᱮ ᱥᱮᱱᱚᱜᱼᱟ ᱥᱮᱱ ᱠᱟᱛᱮᱫ ᱯᱨᱟᱨᱛᱷᱚᱱᱟᱭᱟᱞᱮ ᱤᱱᱟᱹᱯᱚᱨ ᱫᱚ ᱠᱮᱞᱟᱥ ᱞᱮ ᱥᱩᱨᱩᱭᱟ ᱠᱮᱞᱟᱥ ᱥᱩᱨᱩ ᱠᱟᱛᱮᱫ ᱯᱟᱲᱦᱟᱣ ᱚᱪᱚᱣᱟᱠᱚ ᱯᱟᱲᱦᱟᱣ ᱥᱟᱹᱛ ᱠᱟᱛᱮᱫ ᱜᱚᱞᱯᱷᱚᱭ ᱞᱟᱹᱭ ᱟᱞᱮᱭᱟ ᱤᱱᱟᱹ ᱯᱚᱨᱮ ᱚᱱᱟ ᱜᱚᱞᱯᱷᱚ ᱞᱟᱹᱭ ᱠᱟᱛᱮᱫ ᱴᱤᱯᱷᱤᱱ ᱥᱮᱨᱮᱧ ᱨᱮᱱᱟᱜ ᱠᱮᱞᱟᱥ ᱦᱩᱭᱩᱜᱼᱟ ᱡᱚᱛᱚ ᱦᱚᱲ ᱞᱮ ᱥᱮᱨᱮᱧᱟ ᱟᱹᱰᱤ ᱢᱚᱸᱡᱽᱜᱮ ᱵᱩᱡᱷᱟᱹᱜᱼᱟ ᱥᱮᱨᱮᱧ ᱠᱮᱞᱟᱥ ᱪᱟᱵᱟ ᱠᱟᱛᱮᱫ ᱴᱤᱯᱷᱤᱱᱚᱜ ᱟᱞᱮ ᱫᱟᱠᱟ ᱠᱚᱞᱮ ᱡᱚᱢᱟ ᱤᱱᱟ ᱛᱟᱭᱚᱢ ᱢᱟᱥᱴᱟᱨ ᱫᱚ ᱢᱤᱫᱴᱟᱝ ᱫᱚᱭ ᱢᱮᱛᱟ ᱟᱞᱮᱭᱟ ᱜᱟᱯᱟ ᱫᱚ ᱯᱤᱠᱱᱤᱠ ᱵᱚᱱ ᱪᱟᱞᱟᱜᱼᱟ ᱟᱫᱚ ᱯᱤᱠᱱᱤᱠ ᱞᱮ ᱪᱟᱞᱟᱜᱼᱟ ᱞᱟᱹᱜᱤᱫ ᱥᱟᱯᱲᱟᱣ ᱦᱩᱭᱩᱜᱼᱟ ᱚᱱᱟᱛᱮ ᱢᱟᱥᱴᱟᱨ ᱫᱚ ᱢᱤᱫ ᱥᱚ ᱴᱟᱠᱟ ᱠᱟᱛᱮᱫ ᱠᱚ ᱪᱟᱸᱫᱟ ᱠᱮᱫ ᱞᱮᱭᱟ ᱟᱨ ᱚᱱᱟ ᱯᱤᱠᱱᱤᱠ ᱫᱚ ᱡᱚᱛᱚ ᱜᱤᱫᱽᱨᱟᱹ ᱠᱚ ᱤᱫᱤᱞᱮᱭᱟ ᱫᱮᱣᱩᱞ ᱯᱟᱨᱠ ᱛᱮ ᱟᱹᱰᱤ ᱨᱟᱹᱥᱠᱟᱹ ᱡᱚᱛᱚ ᱜᱤᱫᱽᱨᱟᱹ ᱠᱚ ᱟᱹᱰᱤ ᱠᱩᱥᱤ ᱯᱤᱠᱱᱤᱠ ᱠᱚ ᱤᱫᱤᱞᱮᱭᱟ ᱱᱟᱣᱟ ᱱᱟᱣᱟ ᱟᱝᱨᱚᱵ ᱦᱚᱨᱚᱜ ᱠᱟᱛᱮᱫ ᱱᱟᱣᱟ ᱱᱟᱣᱟ ᱡᱩᱛᱟᱹ ᱦᱚᱨᱚᱜ ᱠᱟᱛᱮᱫ ᱞᱮ ᱨᱮᱰᱤ ᱟᱠᱟᱱᱟ ᱟᱨ ᱵᱟᱥ ᱛᱮᱠᱚ ᱤᱫᱤ ᱠᱮᱫ ᱞᱮᱭᱟ ᱟᱹᱰᱤ ᱨᱟᱹᱥᱠᱟᱹ ᱟᱹᱰᱤ ᱢᱚᱸᱡᱽ ᱟᱹᱰᱤ ᱠᱩᱥᱤᱞᱮ ᱵᱩᱡᱷᱟᱹᱣ ᱠᱮᱫᱼᱟ ᱟᱨ ᱚᱸᱰᱮ ᱯᱤᱠᱱᱤᱠ ᱨᱮ ᱥᱮᱱ ᱠᱟᱛᱮᱫ ᱞᱮ ᱧᱮᱞ ᱠᱮᱫᱟ ᱟᱹᱰᱤ ᱢᱚᱸᱡᱽ ᱡᱟᱭᱜᱟ ᱟᱹᱰᱤ ᱠᱩᱥᱤ ᱞᱮ ᱵᱩᱡᱷᱟᱹᱣ ᱠᱮᱫᱟ ᱥᱠᱩᱞ ᱞᱟᱭᱤᱯᱷ ᱫᱤᱥᱟᱹᱛᱮ ᱟᱹᱰᱤ ᱠᱩᱥᱤ ᱜᱮ ᱵᱩᱡᱷᱟᱹᱜᱼᱟ ᱚᱱᱟ ᱫᱮᱣᱩᱞ ᱯᱟᱨᱠ ᱨᱮ ᱟᱭᱢᱟ ᱪᱷᱚᱵᱤ ᱮᱱᱟᱞᱮ ᱡᱚᱢ ᱵᱟᱲᱟ ᱠᱟᱛᱮᱫ ᱟᱫᱚᱞᱮ ᱦᱮᱡ ᱮᱱᱟ ᱚᱲᱟᱜ ᱛᱮ ᱤᱱᱟᱹ ᱛᱟᱭᱚᱢ ᱜᱚᱜᱚ ᱵᱟᱵᱟᱧ ᱞᱟᱹᱭ ᱟᱫ ᱠᱤᱱᱟ ᱥᱠᱩᱞ ᱠᱷᱚᱱ ᱠᱚ ᱤᱫᱤ ᱞᱮᱫ ᱞᱮ ᱟᱞᱮ ᱱᱚᱸᱰᱮᱱ ᱯᱤᱠᱱᱤᱠ ᱟᱹᱰᱤ ᱱᱟᱯᱟᱭ ᱟᱹᱰᱤ ᱨᱟᱹᱥᱠᱟᱹ ᱞᱮ ᱵᱩᱡᱷᱟᱹᱣ ᱠᱮᱫᱼᱟ